ᱟᱵᱚ ᱱᱚᱣᱟ ᱫᱷᱟᱹᱨᱛᱤ ᱨᱮᱵᱚ ᱚᱯᱮᱞ ᱟᱠᱟᱱᱟ ᱡᱟᱱᱟᱢ ᱮᱱᱟ ᱵᱚᱱ ᱡᱟᱱᱟᱢ ᱠᱟᱛᱮᱱ ᱢᱟ ᱟᱵᱚ ᱱᱚᱣᱟ ᱫᱷᱟᱹᱨᱛᱤ ᱠᱷᱚᱱ ᱢᱟ ᱢᱤᱫ ᱫᱤᱱ ᱢᱟ ᱥᱮᱱᱚᱜ ᱜᱮᱭᱟ ᱵᱚᱱ ᱦᱟᱱᱟ ᱫᱷᱟᱹᱨᱛᱤ ᱵᱚᱱ ᱥᱮᱱᱚᱜ ᱜᱮᱭᱟ ᱫᱷᱟᱹᱨᱛᱤ ᱨᱮᱢ ᱚᱯᱮᱞᱚᱜᱼᱟ ᱢᱟᱱᱮ ᱫᱷᱟᱹᱨᱛᱤ ᱨᱮᱜᱮ ᱵᱚ ᱛᱟᱦᱮᱱᱟ ᱟᱫᱚ ᱡᱟᱱᱟᱢ ᱢᱟᱦᱟ ᱡᱚᱦᱚᱜ ᱡᱟᱦᱟᱸ ᱱᱟᱦᱟᱜ ᱵᱚ ᱟᱵᱚ ᱥᱮᱨᱮᱧᱮᱜᱼᱟ ᱵᱚᱱ ᱱᱟᱦᱟᱜ ᱥᱮᱨᱮᱧ ᱢᱟ ᱚᱱᱠᱟᱱ ᱟᱹᱰᱤ ᱜᱟᱱ ᱟᱭᱢᱟ ᱞᱮᱠᱟᱱ ᱥᱮᱨᱮᱧ ᱢᱮᱱᱟᱜᱼᱟ ᱛᱟᱵᱚᱱ ᱟᱵᱚᱣᱟᱜ ᱫᱚ ᱡᱟᱱᱟᱢ ᱡᱚᱦᱚᱜ ᱫᱚ ᱟᱨ ᱜᱚᱡ ᱡᱚᱦᱚᱜ ᱫᱚ ᱢᱟᱱᱮ ᱚᱱᱠᱟ ᱫᱚ ᱱᱟᱦᱟᱜ ᱟᱞᱮ ᱥᱮᱫ ᱫᱚ ᱟᱞᱮ ᱥᱮᱫ ᱫᱚ ᱥᱮᱨᱮᱧ ᱢᱟ ᱵᱟᱝ ᱜᱮ ᱚᱱᱠᱟ ᱜᱮ ᱱᱟᱦᱟᱜ ᱟᱵᱚ ᱱᱟᱦᱟᱜ ᱫᱩᱠ ᱨᱮᱵᱚ ᱛᱟᱦᱮᱱᱟ ᱤᱱᱟᱹ ᱠᱷᱟᱱ ᱢᱟ ᱚᱱᱟ ᱢᱟ ᱦᱟᱸᱜ ᱟᱵᱚ ᱢᱟ ᱵᱟᱵᱚ ᱥᱮᱨᱮᱧ ᱫᱟᱲᱮᱭᱟᱜᱼᱟ ᱟᱫᱚ ᱵᱷᱟᱸᱰᱟᱱ ᱵᱟᱯᱞᱟ ᱦᱩᱭᱩᱜ ᱟᱛᱟᱵᱚᱱ ᱵᱷᱟᱸᱰᱟᱱ ᱡᱚᱦᱚᱜ ᱫᱚ ᱡᱟᱦᱟᱸᱭ ᱱᱟᱦᱟᱜ ᱡᱟᱦᱟᱸ ᱞᱮᱠᱟ ᱨᱟᱹᱥᱠᱟᱹ ᱠᱟᱛᱮᱜ ᱱᱟᱦᱟᱜ ᱮ ᱛᱟᱦᱮᱸ ᱠᱟᱱᱟ ᱢᱟᱲᱟᱝ ᱟᱵᱚᱭᱤᱡ ᱦᱚᱲ ᱱᱟᱦᱟᱜ ᱩᱱᱤ ᱫᱚ ᱛᱟᱭᱚᱢ ᱫᱚ ᱩᱱᱤ ᱫᱚ ᱥᱮᱨᱮᱧ ᱥᱮᱨᱮᱧ ᱛᱮᱵᱚᱱ ᱚᱰᱚᱠᱮᱭᱟ ᱡᱟᱦᱟᱱᱟᱜ ᱱᱟᱹᱭ ᱛᱮᱵᱚ ᱪᱟᱞᱟᱜ ᱠᱟᱱᱟ ᱱᱟᱹᱭ ᱛᱮᱵᱚ ᱪᱟᱞᱟᱜ ᱠᱟᱱᱟ ᱥᱮᱨᱮᱧ ᱥᱮᱨᱮᱧ ᱛᱮ ᱚᱰᱚᱠ ᱠᱟᱛᱮ ᱵᱚ ᱤᱫᱤᱭᱮᱭᱟ ᱱᱟᱹᱭ ᱛᱮ ᱵᱤᱫᱟᱹᱭᱮᱭᱟᱵᱚᱱ ᱚᱱᱟᱛᱮ ᱟᱵᱚ ᱫᱚ ᱵᱟᱦᱟ ᱡᱚᱦᱚᱜ ᱵᱟᱦᱟ ᱞᱮᱠᱟ ᱵᱚ ᱥᱮᱨᱮᱧᱟ ᱥᱚᱨᱦᱟᱭ ᱡᱚᱦᱚᱜ ᱥᱚᱦᱨᱟᱭ ᱞᱮᱠᱟ ᱵᱚ ᱥᱮᱨᱮᱧᱟ ᱟᱨ ᱢᱟᱜᱽ ᱡᱚᱦᱚᱜ ᱢᱟᱜᱽ ᱞᱮᱠᱟ ᱵᱚ ᱥᱮᱨᱮᱧᱟ ᱟᱨ ᱱᱟᱦᱟᱜ ᱟᱵᱚ ᱞᱟᱜᱽᱲᱮ ᱡᱚᱦᱚᱜ ᱞᱟᱜᱽᱲᱮ ᱞᱮᱠᱟ ᱵᱚ ᱥᱮᱨᱮᱧᱟ ᱫᱚᱝ ᱡᱚᱦᱚᱜ ᱫᱚᱝ ᱞᱮᱠᱟ ᱵᱚ ᱥᱮᱨᱮᱧᱟ ᱟᱞᱟᱠ ᱟᱞᱟᱠ ᱤᱭᱟᱹ ᱛᱟᱵᱚ ᱢᱮᱱᱟᱜᱼᱟ ᱥᱮᱨᱮᱧ ᱨᱟᱦᱟ ᱚᱱᱟᱛᱮ ᱟᱵᱚ ᱫᱚ ᱢᱟᱱᱮ ᱨᱟᱦᱟ ᱛᱟᱵᱚᱱ ᱚᱱᱠᱟᱱᱟᱜ ᱠᱟᱱᱟ ᱫᱚᱝ ᱨᱮ ᱟᱞᱟᱠ ᱥᱮᱨᱮᱧ ᱛᱟᱦᱮᱱᱟ ᱞᱟᱜᱽᱲᱮ ᱨᱮ ᱟᱞᱟᱠ ᱥᱮᱨᱮᱧ ᱨᱟᱦᱟ ᱛᱟᱦᱮᱱᱟ ᱵᱟᱦᱟ ᱨᱮ ᱟᱞᱟᱠ ᱨᱟᱦᱟ ᱛᱟᱦᱮᱱᱟ ᱟᱨ ᱢᱟᱜᱽ ᱨᱮᱦᱚᱸ ᱟᱞᱟᱠ ᱨᱟᱦᱟ ᱛᱟᱦᱮᱱᱟ ᱟᱨ ᱥᱚᱦᱚᱨᱟᱭ ᱨᱮᱦᱚᱸ ᱟᱞᱟᱠ ᱨᱟᱦᱟ ᱛᱟᱦᱮᱱᱟ ᱚᱱᱟᱛᱮ ᱥᱮᱨᱮᱧ ᱥᱮᱨᱮᱧ ᱛᱮ ᱜᱚᱡ ᱡᱚᱜ ᱦᱚᱸ ᱟᱵᱚ ᱫᱚ ᱡᱟᱦᱟᱸᱭ ᱱᱟᱦᱟᱜ ᱟᱵᱚ ᱱᱤᱛᱚᱜ ᱨᱟᱹᱥᱠᱟᱹ ᱦᱚᱲᱮ ᱜᱚᱡ ᱮᱱᱟ ᱛᱟᱵᱚᱱ ᱦᱟᱸᱜ ᱨᱩᱥᱤᱠᱟ ᱦᱚᱲ ᱮᱱᱠᱷᱟᱱ ᱩᱱᱤ ᱫᱚ ᱦᱟᱸᱜ ᱟᱵᱚ ᱨᱩᱥᱤᱠᱟ ᱨᱟᱹᱥᱠᱟᱹ ᱛᱮᱜᱮ ᱩᱱᱤ ᱵᱚ ᱵᱤᱫᱟᱹᱭᱮᱭᱟ ᱛᱩᱢᱫᱟᱜ ᱴᱟᱢᱟᱠᱟᱱ ᱛᱮ ᱩᱱᱤ ᱵᱚᱱ ᱵᱤᱫᱟᱹᱭᱮᱭᱟ ᱱᱟᱹᱭ ᱛᱮ ᱥᱮᱨᱮᱧ ᱥᱮᱨᱮᱧ ᱛᱮᱵᱚᱱ ᱤᱫᱤᱭᱮᱭᱟ ᱛᱩᱢᱫᱟᱜ ᱴᱟᱢᱟᱠ ᱮᱱᱮᱡ ᱥᱮᱨᱮᱧ ᱤᱧ ᱡᱚᱦᱚᱜ ᱫᱚ ᱜᱟᱱᱚᱜᱼᱟ ᱟᱨ ᱜᱚᱡ ᱵᱩᱨᱩ ᱡᱚᱦᱚᱜ ᱫᱚ ᱟᱞᱮ ᱫᱚ ᱱᱟᱦᱟᱜ ᱚᱱᱠᱟ ᱫᱚ ᱵᱟᱞᱮ ᱤᱫᱤᱭᱟᱠᱟᱫ ᱠᱚᱣᱟ ᱛᱩᱢᱫᱟᱜ ᱴᱟᱢᱟᱠ ᱠᱟᱱ ᱛᱮᱫᱚ ᱚᱱᱟ ᱦᱚᱸᱞᱤᱧ ᱞᱟᱹᱭ ᱧᱚᱜ ᱟᱯᱮ ᱠᱟᱱ ᱜᱮᱭᱟ ᱛᱩᱢᱫᱟᱜ ᱴᱟᱢᱟᱠ ᱛᱮᱫᱚ ᱜᱚᱡ ᱵᱩᱨᱩ ᱡᱚᱦᱚᱜ ᱫᱚ ᱱᱟᱦᱟᱜ ᱵᱟᱞᱮ ᱤᱫᱤᱭᱟᱠᱟᱫ ᱠᱚᱣᱟ ᱟᱨ ᱵᱷᱟᱸᱰᱟᱱ ᱡᱚᱦᱚᱜ ᱡᱟᱦᱟᱸ ᱱᱟᱹᱭ ᱛᱮᱵᱚ ᱪᱟᱞᱟᱜᱼᱟ ᱩᱱ ᱡᱷᱚᱜ ᱫᱚ ᱥᱮᱨᱮᱧ ᱟᱛᱮ ᱛᱩᱢᱫᱟᱜ ᱴᱟᱢᱟᱠ ᱟᱛᱮ ᱛᱤᱨᱭᱟᱹ ᱵᱟᱱᱟᱢ ᱟᱛᱮ ᱥᱟᱱᱟᱢ ᱩᱱᱠᱩ ᱫᱚ ᱤᱫᱤ ᱦᱩᱭᱩᱜᱼᱟ ᱨᱟᱹᱥᱠᱟᱹ ᱦᱚᱲ ᱫᱚ ᱟᱨ ᱜᱤᱫᱽᱨᱟᱹ ᱫᱚ ᱱᱟᱦᱟᱜ ᱚᱱᱠᱟ ᱫᱚ ᱜᱤᱫᱽᱨᱟᱹ ᱠᱚᱢᱟ ᱦᱟᱸᱜ ᱚᱱᱠᱟ ᱢᱟ ᱵᱟᱝ ᱜᱮ ᱨᱟᱹᱥᱠᱟᱹ ᱠᱚᱢᱟ ᱩᱱᱠᱩ ᱫᱚ ᱚᱱᱠᱟ ᱜᱮ ᱱᱟᱦᱟᱜ ᱵᱚ ᱤᱫᱤᱭᱮᱫ ᱠᱚᱣᱟ ᱱᱟᱹᱭ ᱛᱮᱫᱚ